ᱦᱮᱸ ᱞᱟᱹᱭᱮᱫᱟᱞᱤᱧ ᱚᱠᱟ ᱯᱚᱱᱚᱛ ᱠᱷᱚᱱ ᱵᱤᱱ ᱞᱟᱹᱭᱮᱫᱟ ᱟᱪᱪᱷᱟ ᱯᱚᱥᱪᱤᱢᱵᱟᱝᱞᱟ ᱚᱠᱟᱴᱟᱜ ᱡᱮᱞᱟ ᱡᱩᱫᱤ ᱟᱛᱳ ᱴᱚᱞᱟ ᱠᱚᱨᱮᱯᱮ ᱨᱩᱭᱟᱹᱜ ᱫᱚ ᱨᱟᱱ ᱠᱚᱫᱚ ᱛᱟᱦᱚᱞᱮ ᱚᱠᱟ ᱠᱷᱚᱱᱟᱜ ᱯᱮ ᱡᱚᱢ ᱜᱮᱭᱟ

ᱦᱮᱸ ᱞᱟᱡ ᱦᱟᱹᱥᱩ ᱠᱚᱨᱮᱱᱟᱜ ᱟᱫᱚ ᱪᱮᱫ ᱨᱟᱱ ᱠᱚ ᱟᱨᱚ ᱱᱚᱜ ᱚᱭ ᱠᱷᱩᱜ ᱢᱟᱫᱟ ᱠᱚᱨᱮ

ᱟᱪᱪᱷᱟ ᱟᱨᱚ ᱵᱚᱦᱚᱜ ᱦᱟᱹᱥᱩ ᱰᱟᱸᱰᱟ ᱦᱟᱹᱥᱩ ᱚᱱᱟ ᱠᱚᱢᱟ ᱟᱨᱚ ᱟᱨᱚ ᱦᱩᱭᱩᱜ ᱜᱮᱭᱟ ᱚᱱᱟ ᱠᱚᱫᱚ ᱪᱮᱫ ᱨᱟᱱ ᱠᱚᱯᱮ ᱵᱮᱵᱚᱦᱟᱨ ᱜᱮᱭᱟ ᱵᱮᱥ ᱵᱟᱲᱟ ᱯᱮ ᱵᱩᱡᱽ ᱜᱮᱭᱟ ᱴᱷᱤᱠ ᱜᱮᱭᱟ ᱛᱟᱦᱚᱞᱣ ᱟᱯᱮ ᱴᱚᱞᱟ ᱨᱮᱱᱟᱜ ᱨᱟᱱ ᱠᱚᱨᱮᱱᱟᱜ ᱧᱩᱛᱩᱢ ᱠᱚ ᱞᱟᱹᱭ ᱠᱟᱛᱮᱜ ᱵᱟᱲᱟᱭ ᱚᱪᱚ ᱠᱟᱛᱮ